ᱵᱷᱟᱨᱚᱛᱤᱭᱟᱹ ᱥᱟᱸᱜᱟᱲᱚᱢ ᱞᱮᱠᱟᱛᱮ ᱟᱵᱚᱣᱟᱜ ᱫᱚ ᱛᱟᱦᱮᱸ ᱠᱟᱱᱟ ᱯᱟᱹᱦᱤᱞ ᱫᱚ ᱰᱟᱝᱨᱤ ᱜᱟᱹᱰᱤ ᱛᱟᱨᱯᱚᱨᱮ ᱟᱹᱰᱤ ᱫᱤᱱ ᱯᱚᱨ ᱦᱮᱡ ᱮᱱᱟ ᱰᱩᱞᱩᱝ ᱜᱟᱹᱰᱤ ᱟᱨ ᱠᱤᱪᱷᱩ ᱥᱚᱢᱚᱭ ᱥᱚᱢᱚᱭ ᱥᱟᱶ ᱥᱟᱶᱛᱮ ᱦᱮᱸ ᱥᱟᱭᱠᱮᱞ ᱟᱵᱟᱨ ᱤᱧᱡᱤᱱ ᱠᱚ ᱦᱮᱡ ᱮᱱᱟ ᱡᱮᱢᱚᱱ ᱟᱵᱚᱣᱟᱜ ᱢᱚᱴᱚᱨ ᱥᱟᱭᱠᱮᱞ ᱛᱟᱨᱯᱚᱨᱮ ᱴᱳᱴᱳ ᱚᱴᱳ ᱵᱟᱥ ᱵᱳᱞᱮᱨᱳ ᱤᱱᱟᱹ ᱠᱚ ᱟᱨ ᱴᱨᱮᱱ ᱩᱰᱟᱹᱱ ᱜᱟᱹᱰᱤ ᱟᱨ ᱫᱟᱜ ᱨᱮᱱᱟᱜ ᱫᱚ ᱦᱩᱭᱩᱜ ᱠᱟᱱ ᱛᱟᱵᱳᱱᱟ ᱡᱚᱞ ᱡᱟᱦᱟᱡᱽ ᱱᱟᱹᱣᱠᱟᱹ ᱟᱨ ᱡᱟᱦᱟᱸ ᱚᱛ ᱠᱷᱚᱱ ᱪᱮᱛᱟᱱᱨᱮ ᱡᱮᱢᱚᱱ ᱡᱮᱢᱚᱱ ᱢᱮᱱᱟᱜᱼᱟ ᱩᱰᱟᱹᱜ ᱜᱮᱭᱟ ᱥᱮᱨᱢᱟ ᱪᱮᱛᱟᱱᱛᱮ ᱩᱰᱟᱹᱱᱜᱟᱹᱲᱤ ᱦᱮᱞᱤᱠᱮᱯᱴᱟᱨ ᱱᱤᱭᱟᱹ ᱠᱚ ᱦᱩᱭᱩᱜ ᱠᱟᱱᱟ ᱵᱷᱟᱨᱚᱛ ᱨᱮᱭᱟᱜ ᱥᱟᱸᱜᱟᱲᱚᱢ ᱟᱨ ᱴᱤᱠᱤᱴ ᱠᱮᱱᱮᱪ ᱞᱮᱠᱟ ᱫᱚ ᱱᱤᱭᱟᱹ ᱱᱤᱭᱟᱹ ᱠᱚᱫᱚ ᱡᱮᱢᱚᱱ ᱟᱵᱚ ᱢᱚᱴᱚᱨ ᱥᱟᱭᱠᱮᱞᱛᱮ ᱠᱟᱹᱴᱤᱡ ᱥᱩᱨ ᱨᱮᱵᱚᱱ ᱪᱟᱞᱟᱣ ᱫᱟᱲᱮᱭᱟᱜᱼᱟ ᱟᱹᱰᱤ ᱥᱟᱺᱜᱤᱧ ᱫᱚ ᱵᱟᱵᱚᱱ ᱪᱟᱞᱟᱣ ᱫᱟᱲᱮᱭᱟᱜᱼᱟ ᱥᱮ ᱟᱨ ᱵᱟᱥ ᱛᱮ ᱟᱨᱢᱤᱫᱴᱮᱱ ᱡᱟᱭᱜᱟ ᱠᱷᱚᱱ ᱟᱨ ᱢᱤᱫᱴᱮᱱ ᱵᱚᱱ ᱪᱟᱞᱟᱜᱼᱟ ᱠᱟ ᱴᱤᱡ ᱞᱚᱜᱚᱱ ᱧᱚᱜ ᱜᱮᱵᱚᱱ ᱛᱤᱭᱳᱜᱟ ᱟᱨ ᱡᱟᱦᱟᱸ ᱡᱟᱭᱜᱟᱨᱮ ᱫᱟᱜ ᱛᱟᱦᱮᱱᱟ ᱚᱱᱟ ᱠᱚᱨᱮᱜ ᱫᱚ ᱟᱵᱚ ᱫᱚ ᱠᱟᱹᱴᱤᱡ ᱥᱟᱺᱜᱤᱧ ᱨᱮᱫᱚ ᱡᱚᱞ ᱡᱟᱦᱟᱡᱽ ᱵᱚᱱ ᱵᱮᱵᱚᱦᱟᱨ ᱜᱮᱭᱟ ᱟᱨ ᱥᱩᱨ ᱡᱮᱢᱚᱱ ᱱᱟᱹᱭ ᱠᱚᱵᱚᱱ ᱯᱟᱨᱚᱢ ᱞᱮᱱᱠᱷᱟᱱ ᱚᱱᱟ ᱠᱚᱫᱚ ᱱᱟᱹᱣᱠᱟᱹ ᱵᱚᱱ ᱵᱮᱵᱚᱦᱟᱨ ᱜᱮᱭᱟ ᱟᱨ ᱡᱮᱢᱚᱱ ᱡᱷᱟᱲᱜᱨᱟᱢ ᱠᱷᱚᱱᱟᱜ ᱠᱳᱞᱠᱟᱛᱟ ᱢᱩᱢᱵᱟᱭ ᱚᱱᱠᱟᱱ ᱡᱟᱭᱜᱟ ᱠᱚ ᱪᱟᱞᱟᱣ ᱠᱚᱨᱛᱮ ᱜᱮᱞᱮ ᱟᱵᱚ ᱴᱨᱮᱱ ᱵᱚᱱ ᱵᱮᱵᱚᱦᱟᱨ ᱜᱮᱭᱟ ᱪᱮᱫᱟᱜ ᱵᱟᱝᱥᱮ ᱢᱚᱴᱚᱨ ᱥᱟᱭᱠᱮᱞ ᱵᱟᱥ ᱛᱮᱫᱚ ᱟᱹᱰᱤᱜᱟᱱ ᱴᱟᱭᱤᱢ ᱞᱟᱜᱟᱜᱼᱟ ᱟᱨ ᱟᱵᱚ ᱢᱚᱡᱽ ᱛᱮ ᱵᱟᱵᱚᱱ ᱪᱟᱞᱟᱣ ᱫᱟᱲᱮᱭᱟᱜᱼᱟ ᱴᱨᱮᱱ ᱠᱷᱟᱱ ᱫᱚ ᱟᱵᱚᱣᱟᱜ ᱠᱷᱩᱵᱜᱮ ᱥᱩᱵᱤᱫᱷᱟᱜᱼᱟ